ᱡᱚᱦᱟᱨ ᱡᱚᱦᱟᱨ ᱚᱠᱟᱥᱮᱫᱨᱮ ᱜᱚᱢᱠᱮ ᱦᱳᱭ ᱦᱳᱭ ᱟᱹᱞᱤᱧ ᱱᱚᱰᱮ ᱦᱳᱭ ᱟᱹᱞᱤᱧ ᱢᱤᱫᱴᱮᱡ ᱱᱚᱰᱮ ᱟᱥᱲᱟᱞᱤᱧ ᱠᱷᱩᱞᱟᱹᱣ ᱟᱠᱟᱫᱼᱟ ᱚᱱᱟ ᱡᱮᱢᱚᱱ ᱟᱵᱚᱣᱟᱜ ᱥᱟᱢᱟᱡᱤᱠ ᱨᱮᱭᱟᱜ ᱠᱟᱞᱪᱟᱨᱠᱚ ᱮᱱᱮᱡᱼᱥᱮᱨᱮᱧᱠᱚ ᱫᱚᱝ ᱥᱮᱨᱮᱧ ᱞᱟᱜᱽᱬᱮ ᱥᱮᱨᱮᱧ ᱦᱮᱸ ᱥᱮ ᱟᱫᱚ ᱚᱱᱟᱫᱚ ᱥᱚᱯᱛᱟᱦᱚᱨᱮ ᱵᱟᱨᱫᱤᱱ ᱦᱩᱭᱩᱜᱼᱟ ᱮᱱᱮᱡᱼᱥᱮᱨᱮᱧ ᱟᱨ ᱥᱚᱯᱛᱟᱦᱚᱨᱮ ᱵᱟᱨᱫᱤᱱ ᱩᱥᱠᱮ ᱵᱟᱫᱽ ᱫᱚᱥᱨᱟ ᱵᱟᱨᱫᱤᱱᱫᱚ ᱦᱩᱭᱩᱜ ᱠᱟᱱᱟ ᱪᱤᱛᱨᱚ ᱚᱝᱠᱚᱱ ᱠᱚ ᱦᱩᱭᱩᱜᱼᱟ ᱠᱞᱟᱥ ᱩᱥᱠᱮ ᱵᱟᱫᱽ ᱛᱩᱢᱫᱟᱜᱼᱴᱟᱢᱟᱠ ᱠᱚᱦᱚᱸ ᱚᱱᱠᱟ ᱚᱞᱴᱟᱨᱱᱮᱴ ᱪᱟᱞᱟᱣ ᱤᱫᱤᱜᱼᱟ ᱡᱮᱢᱚᱱ ᱠᱤ ᱵᱟᱨᱥᱤᱧ ᱥᱮᱨᱮᱧ ᱦᱮᱯᱨᱟᱣ ᱛᱮᱦᱮᱱᱟ ᱵᱟᱨᱥᱤᱧ ᱪᱤᱛᱨᱚ ᱚᱝᱠᱚᱱ ᱛᱮᱦᱮᱱᱟ ᱟᱨᱚ ᱵᱟᱨᱥᱤᱧᱫᱚ ᱛᱩᱢᱫᱟᱜ ᱠᱚ ᱴᱟᱢᱟᱠ ᱠᱚ ᱚᱱᱟᱠᱚ ᱨᱩ ᱱᱚᱣᱟᱠᱚᱞᱤᱧ ᱪᱮᱫ ᱟᱠᱚ ᱠᱟᱱᱟ ᱠᱟᱹᱣᱰᱤ ᱠᱚᱫᱚ ᱵᱮᱥᱤᱫᱚ ᱵᱟᱵᱚᱱ ᱦᱟᱛᱟᱣᱮᱫᱼᱟ ᱟᱵᱚᱫᱚ ᱢᱤᱫᱥᱟᱭ ᱴᱟᱠᱟ ᱠᱷᱟᱱᱜᱮ ᱠᱷᱟᱹᱞᱤ ᱚᱱᱟ ᱢᱮᱱᱴᱮᱱᱮᱱᱥ ᱨᱮᱱᱟᱜ ᱠᱷᱚᱨᱪᱟ ᱜᱮᱵᱚᱱ ᱦᱟᱛᱟᱣᱮᱫᱼᱟ ᱟᱨ ᱫᱚᱝ ᱥᱮᱨᱮᱧ ᱞᱟᱜᱽᱬᱮ ᱥᱮᱨᱮᱧ ᱟᱨ ᱟᱵᱚ ᱥᱚᱢᱟᱡᱽ ᱨᱮᱭᱟᱜ ᱡᱟᱦᱟᱸᱜᱮ ᱠᱟᱞᱪᱟᱨ ᱥᱚᱢᱟᱡᱽ ᱨᱮᱭᱟᱜ ᱡᱟᱦᱟᱸᱜᱮ ᱟᱵᱚᱣᱟᱜ ᱵᱷᱟᱥᱟᱼᱵᱷᱟᱥᱤ ᱚᱱᱟ ᱠᱚᱦᱚᱸᱵᱚᱱ ᱪᱮᱫ ᱟᱠᱚ ᱠᱟᱱᱟ ᱜᱤᱫᱽᱨᱟᱹ ᱠᱚ ᱟᱨ ᱱᱚᱰᱮ ᱟᱥᱲᱟᱦᱚᱸ ᱢᱮᱱᱟᱜᱼᱟ ᱚᱞ ᱤᱛᱩᱱ ᱟᱥᱲᱟᱦᱚᱸ ᱛᱟᱵᱚᱱ ᱢᱮᱱᱟᱜᱼᱟ ᱡᱟᱦᱟᱸᱫᱚ ᱚᱞ ᱪᱤᱠᱤ ᱵᱷᱟᱥᱟ ᱚᱞ ᱪᱤᱠᱤ ᱤᱥᱠᱨᱤᱯᱴ ᱚᱞ ᱪᱤᱠᱤ ᱤᱥᱠᱨᱤᱯᱴ ᱛᱮᱜᱮ ᱚᱞ ᱯᱟᱲᱦᱟᱣ ᱠᱚ ᱦᱩᱭᱩᱜ ᱠᱟᱱᱟ ᱜᱤᱫᱽᱨᱟᱹᱠᱚ ᱱᱚᱣᱟ ᱚᱞ ᱪᱤᱠᱤ ᱵᱷᱟᱥᱟ ᱦᱚᱸᱵᱚᱱ ᱪᱮᱫ ᱟᱠᱚ ᱠᱟᱱ ᱜᱮᱭᱟ ᱮᱠᱫᱚᱢ ᱮᱠᱫᱚᱢ ᱮᱠᱫᱚᱢᱜᱮ ᱞᱟᱹᱠᱛᱤ ᱠᱟᱱᱟ ᱱᱚᱣᱟᱠᱚᱫᱚ ᱦᱩᱱᱟᱹᱝ ᱟᱫᱚ ᱠᱟᱛᱷᱟ ᱦᱩᱭᱩᱜ ᱠᱟᱱᱟ ᱟᱵᱚ ᱡᱟᱦᱟᱸ ᱱᱚᱣᱟ ᱟᱥᱲᱟᱵᱚᱱ ᱠᱷᱩᱞᱟᱹᱣ ᱟᱠᱟᱫᱟᱼᱦᱟᱸᱜ ᱮᱱᱠᱷᱟᱱ ᱵᱟᱹᱵᱩ ᱜᱤᱫᱽᱨᱟᱹ ᱡᱩᱫᱤ ᱱᱚᱰᱮᱵᱮᱱ ᱵᱷᱮᱡᱟᱠᱤᱱᱟ ᱟᱹᱞᱤᱧᱴᱷᱮᱱ ᱮᱱᱠᱷᱟᱱ ᱢᱟᱱᱮ ᱫᱷᱩᱛᱤ ᱫᱚ ᱱᱟᱦᱟᱸᱜ ᱦᱟᱛᱟᱣ ᱦᱩᱭᱩᱜ ᱜᱮᱛᱟᱵᱮᱱᱟ ᱦᱮᱸᱥᱮ ᱢᱟᱱᱮ ᱦᱳᱭ ᱴᱟᱭᱟᱞ ᱫᱷᱩᱛᱤ ᱴᱟᱭᱟᱞ ᱫᱷᱩᱛᱤ ᱟᱨ ᱡᱟᱢᱟ ᱵᱟᱠᱷᱟᱱ ᱜᱮᱧᱡᱤ ᱡᱟᱦᱟᱱᱟᱜ ᱜᱮ ᱢᱮᱱᱠᱷᱟᱱ ᱟᱵᱚᱣᱟᱜ ᱚᱱᱟ ᱴᱟᱭᱟᱞ ᱫᱷᱩᱛᱤᱫᱚ ᱚᱱᱟ ᱠᱷᱟᱹᱛᱤᱨᱛᱮ ᱠᱤ ᱟᱵᱚ ᱥᱚᱢᱟᱡᱽ ᱨᱮᱱᱟᱜ ᱱᱚᱣᱟ ᱠᱟᱞᱪᱟᱨᱠᱟᱱ ᱛᱟᱵᱚᱱᱟ ᱚᱱᱟ ᱠᱟᱞᱪᱟᱨ ᱦᱤᱥᱟᱹᱵᱽᱛᱮ ᱟᱵᱚᱣᱟᱜ ᱱᱚᱣᱟ ᱡᱟᱦᱟᱸ ᱞᱮᱝᱜᱩᱭᱮᱡᱽ ᱢᱤᱫᱴᱮᱡ ᱢᱮᱱᱟᱜ ᱛᱟᱵᱚᱱᱟ ᱥᱟᱱᱛᱟᱲᱤ ᱯᱞᱟᱥ ᱤᱥᱠᱨᱤᱯᱴ ᱡᱟᱦᱟᱸ ᱦᱩᱭᱩᱜ ᱠᱟᱱ ᱛᱟᱵᱚᱱᱟ ᱚᱞ ᱪᱤᱠᱤ ᱱᱚᱣᱟᱠᱚ ᱢᱟᱱᱮ ᱞᱟᱦᱟᱥᱮᱱ ᱞᱟᱦᱟᱜ ᱞᱟᱹᱜᱤᱫᱛᱮ ᱜᱤᱫᱽᱨᱟᱹᱠᱚ ᱟᱞᱚᱠᱚ ᱦᱤᱲᱤᱧ ᱢᱟ ᱡᱮ ᱦᱮᱸ ᱮᱠᱫᱚᱢ ᱮᱠᱫᱚᱢ ᱟᱨ ᱨᱮᱡᱤᱥᱴᱨᱮᱥᱚᱱ ᱡᱟᱦᱟᱸ ᱯᱷᱤ ᱞᱟᱜᱟᱜ ᱠᱟᱱᱟ ᱚᱱᱟᱠᱚᱫᱚ ᱯᱷᱨᱤ ᱜᱮᱭᱟ ᱨᱮᱡᱤᱥᱴᱨᱮᱥᱚᱱ ᱠᱚᱫᱚ ᱯᱷᱨᱤ ᱦᱮᱸ ᱵᱟᱥ ᱵᱟᱥ ᱴᱷᱤᱠ ᱴᱷᱤᱠ